ᱱᱟᱦᱟᱜ ᱡᱮᱜᱮᱫ ᱨᱮ ᱥᱟᱱᱛᱟᱲᱤ ᱯᱟᱹᱨᱥᱤ ᱨᱮᱱᱟᱜ

ᱡᱮ ᱟᱵᱚ ᱥᱟᱱᱛᱟᱲ ᱥᱚᱢᱟᱡᱽ ᱨᱮᱱ ᱦᱚᱲᱠᱚ ᱟᱵᱚ ᱥᱟᱶᱛᱟ ᱨᱮᱱ ᱦᱚᱲᱠᱚ ᱟᱵᱚ ᱥᱟᱱᱛᱟᱲᱛᱮ ᱵᱟᱝ ᱨᱚᱲ ᱠᱟᱛᱮᱫ ᱦᱤᱱᱫᱤ ᱛᱮᱠᱚ ᱨᱚᱲ ᱠᱟᱱᱟ

ᱵᱟᱝᱞᱟ ᱛᱮᱠᱚ ᱨᱚᱲ ᱠᱟᱱᱟ ᱟᱨ ᱵᱟᱝ ᱟᱭᱢᱟᱼᱟᱭᱢᱟ ᱟᱵᱚ ᱥᱟᱱᱛᱟᱲ ᱨᱚᱲ ᱵᱟᱝ ᱠᱟᱛᱮᱫ ᱮᱴᱟᱜ ᱪᱷᱟᱹᱛᱤᱠ ᱡᱟᱹᱛᱤ ᱨᱚᱲ ᱛᱮᱵᱚ ᱨᱚᱲ ᱠᱟᱱᱟ ᱟᱨ ᱚᱱᱟ ᱨᱚᱲ ᱜᱮᱠᱚ ᱪᱮᱫᱚᱜ ᱠᱟᱱᱟ ᱟᱵᱚ ᱯᱟᱹᱨᱥᱤ ᱥᱟᱶᱛᱟ ᱨᱮᱱᱟᱜ ᱨᱚᱲᱫᱚ ᱵᱟᱝᱠᱚ ᱥᱤᱵᱤᱞᱟᱜ ᱠᱟᱱᱟ

ᱥᱟᱢᱟᱝᱨᱮ ᱨᱮᱱᱟᱜ ᱫᱤᱱᱨᱮ ᱪᱮᱠᱟᱛᱮ ᱡᱩᱫᱤᱵᱚᱱ ᱱᱚᱝᱠᱟ ᱵᱟᱹᱭᱼᱵᱟᱹᱭᱛᱮ ᱟᱵᱚ ᱯᱟᱹᱨᱥᱤ ᱨᱮᱱᱟᱜ ᱯᱟᱹᱨᱥᱤ ᱵᱟᱵᱚᱱ ᱫᱩᱞᱟᱹᱲᱟ ᱮᱱᱠᱷᱟᱱ ᱫᱚ ᱢᱤᱫ ᱱᱚᱝᱠᱟ ᱥᱚᱢᱚᱭ ᱦᱤᱡᱩᱜᱼᱟ ᱪᱮ ᱟᱵᱚ ᱟᱹᱫᱤᱢ ᱦᱚᱲ ᱠᱚᱵᱚᱱ ᱟᱫ ᱪᱟᱵᱟᱜᱼᱟ ᱪᱮᱫᱟᱜ ᱥᱮ ᱵᱟᱝ ᱯᱟᱹᱨᱥᱤ ᱵᱟᱝᱠᱷᱟᱱ ᱫᱚ ᱟᱵᱚ ᱟᱹᱫᱤᱢ ᱠᱚ ᱵᱚᱱ ᱟᱫᱚᱜ ᱜᱮᱭᱟ ᱯᱟᱹᱨᱥᱤ ᱫᱚ ᱢᱤᱫᱴᱟᱱ ᱟᱵᱚ ᱪᱤᱱᱦᱟᱹᱣ ᱨᱮᱱᱟᱜ ᱢᱤᱫᱴᱟᱝ

ᱱᱚᱣᱟ ᱵᱟᱵᱚᱱ ᱟᱫ ᱦᱚᱪᱚᱣᱟ ᱯᱟᱹᱨᱥᱤ ᱵᱚᱱ ᱡᱮᱨᱮᱫ ᱫᱚᱦᱚᱭᱟ ᱵᱮᱸᱜᱮᱫ ᱫᱚᱦᱚᱭᱟ ᱡᱤᱭᱟᱹᱲ ᱫᱚᱦᱚᱭᱟ ᱯᱟᱹᱨᱥᱤ ᱵᱟᱵᱚᱱ ᱢᱟᱞᱚᱴ ᱦᱚᱪᱚᱣᱟᱜᱼᱟ ᱟᱵᱚ ᱡᱟᱦᱟᱸ ᱥᱟᱱᱛᱟᱲ ᱥᱚᱢᱟᱡᱽ ᱨᱮᱭᱟᱜ ᱡᱟᱦᱟᱸ ᱥᱟᱢᱟᱡᱤᱠ ᱠᱟᱨᱡᱚᱠᱨᱚᱢ ᱢᱮᱱᱟᱜᱼᱟ ᱚᱱᱟ ᱠᱟᱨᱡᱚᱠᱨᱚᱢ ᱠᱚᱵᱚᱱ ᱡᱤᱣᱮᱫ ᱫᱚᱦᱚ ᱠᱟᱜ ᱢᱟ ᱛᱚᱵᱮᱭ ᱟᱱᱟᱜᱜᱮ ᱟᱵᱚᱣᱟᱜ ᱥᱟᱱᱛᱟᱲ ᱯᱟᱹᱨᱥᱤ ᱫᱚ ᱡᱤᱣᱮᱫ ᱛᱟᱦᱮᱱᱟ ᱟᱨ ᱱᱚᱣᱟ ᱥᱟᱱᱛᱟᱲ ᱯᱟᱹᱨᱥᱤ ᱠᱚ ᱡᱮᱣᱮᱫ ᱞᱟᱹᱜᱤᱫᱛᱮ ᱟᱵᱚᱨᱤᱱ ᱟᱹᱛᱩ ᱢᱟᱺᱡᱷᱤ ᱵᱟᱵᱟ ᱠᱚᱦᱚᱸ ᱥᱟᱢᱟᱝ ᱨᱮ ᱦᱤᱡᱩᱜ ᱫᱚᱨᱠᱟᱨ ᱛᱚᱵᱮᱭ ᱟᱱᱟᱜ ᱜᱮ ᱱᱚᱣᱟ ᱟᱵᱚ ᱥᱟᱱᱛᱟᱲ ᱯᱟᱹᱨᱥᱤ ᱫᱚᱵᱚᱱ ᱡᱤᱣᱮᱫ ᱫᱚᱦᱚ ᱫᱟᱲᱮᱭᱟᱜᱼᱟ